ᱦᱮᱞᱳ ᱦᱮᱸ ᱡᱚᱦᱟᱨ ᱚᱠᱚᱭ ᱟᱢᱫᱚ ᱦᱮᱸ ᱚ ᱦᱮᱸ ᱦᱮᱸ ᱦᱮᱸ ᱢᱟ ᱞᱟᱹᱭ ᱢᱮ ᱛᱟᱞᱦᱮ ᱚ ᱦᱚᱸᱜᱼᱚᱭ ᱱᱤᱭᱟᱹ ᱜᱷᱟᱹᱲᱤᱡ ᱫᱚ ᱵᱚᱨᱥᱟ ᱦᱩᱲᱩ ᱪᱟᱥ ᱞᱟᱹᱜᱤᱫ ᱠᱷᱮᱛ ᱠᱚ ᱵᱮᱱᱟᱣ ᱦᱩᱭᱩᱜ ᱠᱟᱱᱟ ᱜᱟᱹᱪᱷᱤ ᱠᱚ ᱟᱯᱷᱚᱨ ᱦᱩᱭᱩᱜ ᱠᱟᱱᱟ ᱟᱯᱷᱚᱨ ᱦᱩᱭᱟᱠᱟᱱᱟ ᱟᱨ ᱚᱱᱟ ᱥᱟᱶᱛᱮ ᱚᱱᱟ ᱡᱷᱟᱴᱟ ᱠᱚᱨᱮ ᱡᱷᱤᱸᱜᱟᱹ ᱟᱨ ᱤᱭᱟᱹ ᱵᱚᱨᱵᱚᱴᱤ ᱚᱨ ᱚᱱᱟ ᱥᱚᱥᱟ ᱨᱚᱦᱚᱭ ᱦᱩᱭ ᱟᱠᱟᱱᱟ ᱦᱩᱸ ᱰᱷᱮᱨ ᱫᱚ ᱵᱚᱨᱥᱟ ᱥᱚᱢᱚᱭ ᱫᱚ ᱦᱩᱲᱩ ᱜᱮᱞᱮ ᱪᱟᱥᱟ ᱟᱨ ᱚᱱᱟ ᱥᱟᱶᱛᱮ ᱱᱚᱜᱼᱚᱭ ᱥᱚᱵᱡᱤ ᱠᱚᱦᱚᱸ ᱵᱟᱨᱚᱢᱟᱥ ᱜᱮ ᱛᱟᱦᱮᱸᱱᱟ ᱡᱚᱠᱷᱚᱱ ᱡᱟᱦᱟᱸ ᱦᱩᱭᱩᱜᱼᱟ ᱨᱚᱦᱚᱭ ᱟᱫᱮᱨ ᱜᱮᱭᱟᱞᱮ ᱱᱚᱜᱼᱚᱭ ᱱᱚᱣᱟ ᱪᱟᱵᱟᱜ ᱛᱮ ᱟᱵᱟᱨ ᱱᱟᱣᱟᱛᱮ ᱱᱟᱣᱟᱱ ᱥᱚᱵᱡᱤ ᱠᱚᱦᱚᱸ ᱟᱵᱟᱨ ᱦᱟᱸᱜ ᱨᱚᱦᱚᱭ ᱞᱮ ᱞᱟᱜᱟᱜᱼᱟ ᱚᱱᱠᱟ ᱜᱮ ᱵᱚᱞᱮ ᱦᱩᱸ ᱟᱞᱮ ᱦᱚᱸ ᱡᱟᱹᱥᱛᱤ ᱫᱚ ᱤᱭᱟᱹ ᱜᱩᱨᱤᱡ ᱥᱨ ᱜᱮᱞᱮ ᱵᱮᱵᱚᱦᱟᱨᱟ ᱠᱤᱨᱤᱧᱟᱜ ᱫᱚ ᱟᱥᱚᱞ ᱠᱤᱨᱤᱧ ᱫᱚ ᱱᱮᱛᱟᱨ ᱵᱟᱡᱟᱨ ᱠᱚᱨᱮ ᱦᱚᱸ ᱠᱷᱟᱹᱞᱤ ᱨᱟᱱ ᱰᱷᱮᱨ ᱠᱚ ᱞᱟᱜᱟᱣ ᱠᱟᱜ ᱠᱟᱱᱟ ᱛᱮ ᱧᱟᱢᱚᱜ ᱠᱟᱱᱟ ᱵᱟᱝ ᱚᱱᱟᱛᱮ ᱚᱲᱟᱜ ᱨᱮᱫᱚ ᱜᱩᱨᱤᱡ ᱥᱟᱨ ᱛᱮᱜᱮᱞᱞᱮ ᱪᱟᱥᱮᱫᱟ ᱰᱷᱮᱨ ᱫᱚ ᱦᱮᱸ ᱦᱮᱸ ᱦᱮᱸ ᱫᱮᱥᱤ ᱞᱮᱠᱟ ᱜᱮ ᱦᱩᱸ ᱵᱟᱝ ᱨᱚᱦᱚᱭ ᱜᱮᱭᱟᱞᱮ ᱯᱨᱚᱛᱷᱚᱢ ᱨᱮᱜᱮ ᱡᱟᱞᱮ ᱠᱤᱨᱤᱧ ᱵᱟᱲᱟ ᱞᱮᱫᱟ ᱟᱫᱚ ᱮᱠᱷᱚᱱ ᱫᱚ ᱚᱲᱟᱜ ᱨᱮᱜᱮ ᱡᱟᱜᱮ ᱞᱟᱹᱴᱩᱜᱼᱟ ᱱᱚᱸᱰᱮ ᱜᱮᱞᱮ ᱨᱚᱦᱲ ᱦᱚᱪᱚᱭ ᱫᱟᱞᱮ ᱫᱤᱭᱮ ᱚᱱᱟᱜᱮ ᱤᱛᱟᱹᱜᱮ ᱢᱚᱸᱡ ᱛᱮ ᱛᱟᱥᱮ ᱨᱚᱦᱚᱲ ᱠᱟᱛᱮ ᱞᱮ ᱫᱚᱦᱚ ᱠᱟᱜ ᱠᱟᱱᱟ ᱦᱩᱸ ᱚᱠᱟ ᱥᱚᱢᱚᱭ ᱫᱚᱞᱮ ᱠᱤᱨᱤᱧ ᱜᱮᱭᱟ ᱵᱚᱨᱥᱟ ᱞᱟᱹᱜᱤᱫ ᱫᱚ ᱚᱲᱟᱜ ᱨᱮᱭᱟᱜ ᱞᱮ ᱫᱚᱦᱚᱭ ᱜᱮᱭᱟ ᱟᱨ ᱚᱱᱮ ᱫᱷᱚᱨᱚᱱ ᱠᱚᱨᱮ ᱡᱟᱦᱟᱸᱞᱮ ᱪᱟᱥᱟ ᱚᱱᱟ ᱞᱟᱹᱜᱤᱫ ᱫᱚᱞᱮ ᱠᱤᱨᱤᱧᱟ ᱛᱚᱵᱮ ᱵᱚᱨᱥᱟ ᱞᱟᱹᱜᱤᱫ ᱡᱩᱫᱤᱢ ᱢᱚᱱᱮᱭᱟ ᱦᱟᱛᱟᱣᱟᱢ ᱛᱟᱞᱦᱮᱢ ᱧᱟᱢ ᱜᱮᱭᱟ ᱟᱞᱮ ᱴᱷᱮᱡ

ᱦᱩᱸ ᱦᱩᱸ ᱦᱩᱸ ᱦᱮᱸ ᱛᱟᱞᱦᱮ ᱟᱢ ᱛᱟᱞᱦᱮ ᱢᱤᱫ ᱫᱤᱱ ᱚᱯᱷᱥᱚᱨᱚᱜ ᱢᱮ ᱟᱨ ᱚᱯᱷᱥᱚᱨ ᱠᱟᱛᱮ ᱢᱤᱫ ᱫᱤᱱ ᱯᱷᱳᱱᱟᱹᱧ ᱢᱮ ᱟᱨ ᱯᱷᱳᱱ ᱠᱟᱛᱮ ᱦᱤᱡᱩᱜ ᱢᱮ ᱛᱟᱞᱦᱮ ᱜᱮ ᱤᱧ ᱚᱲᱟᱜ ᱨᱤᱧ ᱛᱟᱦᱮᱸᱱᱟ ᱟᱨ ᱫᱚᱦᱚ ᱵᱟᱲᱟ ᱠᱟᱜ ᱟᱹᱧ ᱛᱟᱞᱦᱮ ᱟᱨᱮᱢ ᱤᱫᱤ ᱠᱮᱜ ᱜᱮ ᱦᱮᱸ ᱦᱮᱸ ᱟᱪᱪᱷᱟ ᱦᱮᱸ ᱢᱟ ᱡᱚᱦᱟᱨ ᱜᱮ